ᱮᱫ ᱯᱷᱳᱴᱳᱜᱨᱟᱯᱷᱤ ᱫᱚ ᱤᱧᱟᱹᱜ ᱡᱚᱠᱷᱚᱱ ᱠᱷᱚᱱ ᱤᱧᱟᱹᱜ ᱛᱤᱨᱮ ᱢᱳᱵᱟᱭᱤᱞ ᱦᱮᱡ ᱥᱮᱴᱮᱨ ᱟᱠᱟᱱ ᱛᱟᱦᱮᱱᱟ ᱛᱚᱠᱷᱚᱱ ᱠᱷᱚᱱᱜᱮ ᱯᱷᱳᱴᱳ ᱜᱨᱟᱯᱷᱤ ᱫᱚ ᱤᱧ ᱫᱚ ᱥᱚᱠᱷ ᱛᱟᱦᱮ ᱠᱟᱱ ᱛᱤᱧᱟᱹ ᱟᱹᱰᱤ ᱟᱸᱴ ᱡᱤᱱᱤᱥ ᱠᱚ ᱫᱟᱨᱮ ᱠᱚ ᱪᱮᱬᱮ ᱠᱚ ᱚᱱᱟ ᱠᱚᱧ ᱯᱷᱳᱴᱳ ᱵᱟᱲᱟᱭᱮᱫ ᱛᱟᱦᱮᱸᱫᱼᱟ ᱛᱚ ᱚᱱᱟᱠᱚ ᱧᱮᱞ ᱧᱮᱞ ᱛᱮᱜᱮ ᱤᱧ ᱫᱩᱧ ᱪᱮᱫ ᱠᱟᱫᱟ ᱟᱨ ᱚᱱᱞᱟᱭᱤᱱᱨᱮ ᱵᱟ ᱤᱭᱩᱴᱩᱵᱽ ᱨᱮᱦᱚᱸ ᱧᱮᱞ ᱮᱫ ᱛᱟᱦᱮᱸᱫᱼᱟ ᱯᱷᱳᱴᱳᱜᱨᱟᱯᱷᱤ ᱵᱮᱯᱟᱨᱛᱮ ᱪᱮᱫ ᱞᱮᱠᱟ ᱪᱮᱫ ᱵᱟᱝ ᱛᱚ ᱚᱸᱰᱮ ᱠᱷᱚᱱ ᱜᱮ ᱤᱧᱟᱹᱜ ᱯᱷᱳᱴᱳ ᱜᱨᱟᱯᱷᱤ ᱫᱚ ᱥᱴᱟᱨᱴ ᱠᱟᱱᱟ ᱟᱨ ᱛᱮᱦᱮᱧ ᱜᱟᱯᱟ ᱱᱤᱭᱟᱹ ᱵᱟᱯᱞᱟᱨᱮ ᱡᱟᱦᱟᱸ ᱯᱷᱳᱴᱳᱜᱨᱟᱯᱷᱤ ᱮᱫ ᱟᱹᱰᱤ ᱟᱸᱴ ᱜᱮ ᱜᱩᱨᱩᱛᱛᱚᱯᱩᱨᱱᱚ ᱜᱮᱭᱟ ᱡᱮᱢᱚᱱ ᱟᱹᱰᱤᱜᱟᱱ ᱟᱹᱰᱤᱜᱟᱱ ᱦᱚᱲ ᱫᱚ ᱱᱤᱭᱟᱹ ᱵᱟᱯᱞᱟ ᱨᱮᱭᱟᱜ ᱵᱟᱯᱞᱟ ᱫᱚ ᱟᱨ ᱵᱟᱨ ᱵᱟᱨ ᱫᱚ ᱵᱟᱝ ᱦᱤᱡᱩᱜ ᱜᱮᱭᱟ ᱛᱚ ᱢᱤᱫᱫᱷᱟᱣ ᱜᱮ ᱵᱟᱯᱞᱟ ᱦᱳᱭᱳᱜᱼᱟ ᱚᱱᱟ ᱛᱮ ᱚᱱᱟ ᱥᱚᱢᱚᱭ ᱨᱮᱭᱟᱜ ᱠᱤᱪᱷᱩ ᱢᱩᱦᱩᱨᱛᱚ ᱫᱤᱥᱟᱹᱭ ᱞᱮᱠᱷᱟᱱ ᱠᱮᱢᱮᱨᱟ ᱨᱮ ᱨᱟᱠᱟᱵ ᱞᱟᱹᱜᱤᱫ ᱯᱷᱳᱴᱳᱜᱨᱟᱯᱷᱤ ᱫᱚ ᱟᱹᱰᱤ ᱟᱸᱴ ᱜᱮ ᱡᱟᱹᱨᱩᱲ ᱜᱮᱭᱟ ᱮᱫ ᱚᱱᱟ ᱠᱚ ᱵᱟᱯᱞᱟ ᱨᱮᱭᱟᱜ ᱯᱷᱳᱴᱳ ᱟᱵᱟᱨ ᱟᱢᱨᱮᱱ ᱡᱟᱦᱟᱸᱭ ᱵᱟᱯᱞᱟᱜ ᱠᱟᱱᱟᱭ ᱩᱱᱤᱨᱮᱱ ᱜᱤᱫᱽᱨᱟᱹ ᱦᱚᱸ ᱧᱮᱞ ᱧᱟᱢᱟ ᱱᱚᱝᱠᱟ ᱱᱚᱝᱠᱟ ᱤᱧ ᱜᱚᱜᱚ ᱛᱟᱹᱠᱤᱱ ᱠᱤᱱ ᱵᱟᱯᱞᱟ ᱞᱮᱱᱟ ᱛᱚ ᱟᱹᱰᱤ ᱯᱚᱨᱮᱛᱮ ᱧᱮᱞ ᱞᱮᱠᱷᱟᱱ ᱨᱟᱹᱥᱠᱟᱹ ᱜᱮ ᱵᱩᱡᱷᱟᱹᱜ ᱜᱮᱭᱟ